ᱦᱮᱞᱳ ᱪᱮᱫ ᱱᱤᱭᱟᱹ ᱫᱚ ᱴᱨᱟᱱᱥᱯᱳᱨᱴ ᱮᱡᱮᱱᱥᱤ ᱴᱷᱮᱱ ᱜᱮ ᱞᱟᱜᱟᱣ ᱠᱟᱱᱟ ᱦᱩᱸ ᱛᱚ ᱦᱚᱞᱟᱱᱚᱜ ᱢᱤᱫᱴᱮᱱ ᱵᱟᱥᱤᱧ ᱵᱷᱟᱲᱟ ᱞᱮᱫᱟ ᱛᱚ ᱰᱨᱟᱭᱵᱷᱟᱨ ᱱᱤᱛᱚᱜ ᱵᱷᱟᱲᱟ ᱵᱟᱵᱚᱫ ᱛᱮ ᱟᱹᱰᱤ ᱞᱟᱜᱟᱣ ᱠᱟᱜᱼᱟ ᱩᱱ ᱦᱤᱞᱟᱹᱜ ᱜᱟᱞᱢᱟᱨᱟᱣ ᱨᱤᱧ ᱟᱸᱡᱚᱢ ᱜᱟᱞᱢᱟᱨᱟᱣ ᱦᱩᱭ ᱠᱟᱱᱟ ᱴᱨᱟᱱᱯᱳᱨᱴ ᱮᱡᱮᱱᱥᱤ ᱴᱷᱮᱱ ᱡᱮ ᱯᱟᱸᱪ ᱦᱟᱡᱟᱨ ᱛᱮ ᱱᱤᱭᱟᱹ ᱵᱟᱥ ᱵᱷᱟᱲᱟ ᱦᱩᱭᱟᱠᱟᱱᱟ ᱟᱨ ᱱᱤᱛᱳᱜ ᱱᱩᱭ ᱰᱨᱟᱭᱵᱟᱨ ᱪᱷᱚᱭ ᱦᱟᱡᱟᱨ ᱴᱟᱠᱟᱭ ᱠᱷᱚᱡᱽ ᱠᱟᱫᱟ ᱠᱚᱡᱚᱜ ᱠᱟᱱᱟ ᱛᱚ ᱱᱚᱣᱟ ᱫᱚ ᱪᱮᱫ ᱞᱮᱠᱟ ᱦᱤᱥᱟᱹᱵᱽ ᱛᱮ ᱦᱩᱭᱩᱜ ᱠᱟᱱᱟ ᱢᱤᱫ ᱦᱟᱡᱟᱨ ᱴᱟᱠᱟ ᱫᱚ ᱪᱮᱫ ᱠᱷᱟᱹᱛᱤᱨ ᱵᱟᱹᱲᱛᱤ ᱦᱮᱸ ᱱᱚᱝᱠᱟ ᱫᱚ ᱵᱟᱝ ᱴᱷᱤᱠᱚᱜ ᱠᱟᱱᱟ ᱪᱮᱫᱟᱜ ᱥᱮ ᱟᱢ ᱟᱢ ᱴᱷᱮᱱ ᱟᱥᱟ ᱠᱟᱛᱮᱫ ᱞᱮ ᱪᱟᱞᱟᱣ ᱠᱟᱱᱟ ᱟᱨ ᱱᱤᱝᱠᱟᱹ ᱵᱷᱟᱲᱟ ᱨᱮᱱᱟᱜ ᱦᱮᱨᱯᱷᱮᱨ ᱫᱚ ᱪᱮᱫᱟᱜ ᱟᱢ ᱞᱟᱹᱭ ᱦᱩᱭᱩᱜ ᱛᱟᱢᱟ ᱡᱮ ᱱᱤᱝᱠᱟ ᱛᱮᱫᱚ ᱪᱮᱠᱟᱛᱮ ᱟᱢ ᱥᱟᱶ ᱡᱳᱜᱟᱡᱳᱜᱽ ᱛᱟᱦᱮᱱᱟ ᱟᱨ ᱱᱚᱝᱠᱟ ᱠᱷᱟᱱ ᱫᱚ ᱵᱷᱟᱲᱟ ᱫᱚ ᱪᱮᱠᱟᱛᱮᱞᱮ ᱦᱟᱛᱟᱣᱟ ᱱᱚᱝᱠᱟ ᱦᱮᱨᱯᱷᱮᱨ ᱫᱚ ᱪᱮᱫᱟᱜ ᱢᱤᱫ ᱠᱟᱛᱷᱟ ᱠᱟᱛᱷᱟ ᱢᱤᱫᱴᱮᱱ ᱦᱩᱭᱩᱜᱼᱟ ᱜᱟᱞᱢᱟᱨᱟᱣ ᱨᱮ ᱢᱤᱫᱴᱮᱱ ᱫᱚᱨ ᱴᱷᱤᱠ ᱠᱟᱱᱟ ᱟᱨ ᱛᱤᱦᱤᱧ ᱮᱴᱟᱜ ᱫᱚᱨ ᱫᱚ ᱪᱮᱫᱟᱜ ᱱᱚᱝᱠᱟ ᱞᱮᱠᱟᱛᱮᱫᱚ ᱱᱟᱜᱟᱢ ᱟᱜᱟᱢ ᱫᱤᱱ ᱨᱮᱫᱚ ᱪᱮᱠᱟᱛᱮ ᱟᱢ ᱴᱷᱮᱱ ᱞᱮ ᱪᱟᱞᱟᱜᱼᱟ ᱪᱮᱠᱟᱛᱮ ᱟᱢᱟᱜ ᱜᱟᱹᱰᱤ ᱵᱷᱟᱲᱟ ᱞᱮ ᱦᱟᱛᱟ ᱱᱤᱭᱟᱹ ᱵᱮᱯᱟᱨ ᱛᱮᱜᱮ ᱯᱷᱳᱱ ᱞᱮᱫᱟ ᱛᱚ ᱱᱤᱭᱟᱹ ᱨᱮᱱᱟᱜ ᱮᱠᱥᱮᱱ ᱟᱢ ᱰᱨᱟᱭᱵᱟᱨ ᱢᱮᱛᱟᱭ ᱢᱮ ᱡᱮ ᱱᱚᱣᱟ ᱫᱚ ᱵᱟᱝ ᱴᱷᱤᱠ ᱠᱟᱱᱟ ᱟᱨ ᱡᱩᱫᱤ ᱱᱚᱝᱠᱟ ᱦᱩᱭᱩᱜ ᱠᱷᱟᱱ ᱫᱚ ᱟᱞᱮ ᱟᱢ ᱥᱟᱶ ᱥᱚᱨᱚᱞ ᱥᱟᱢᱯᱚᱨᱠᱚ ᱵᱟᱞᱮ ᱫᱚᱦᱚ ᱫᱟᱲᱮᱭᱟᱜ ᱠᱟᱱᱟ ᱪᱮᱫᱟᱜ ᱥᱮ ᱱᱚᱝᱠᱟ ᱟᱞᱮ ᱡᱩᱫᱤ ᱯᱮ ᱴᱷᱚᱠ ᱞᱮᱭᱟ ᱛᱚ ᱪᱮᱠᱟᱞᱮ ᱪᱟᱞᱟᱜᱼᱟ ᱱᱤᱭᱟᱹ ᱵᱟᱵᱚᱫ ᱛᱮᱜᱮ ᱤᱧ ᱫᱩᱧ ᱠᱚᱞ ᱞᱮᱫᱟ ᱢᱟ ᱛᱚᱵᱮᱧ ᱫᱦᱚᱭᱫᱟ